ᱤᱧ ᱫᱚ ᱢᱤᱫ ᱢᱟᱪᱮᱫᱤᱭᱟᱹ ᱠᱟᱹᱱᱟᱹᱧ ᱤᱧ ᱫᱚ ᱯᱟᱹᱴᱷᱩᱣᱟᱹ ᱠᱚ ᱯᱟᱲᱦᱟᱣ ᱪᱮᱛᱟᱱ ᱨᱮ ᱥᱤᱠᱷᱱᱟᱹᱛ ᱤᱧ ᱮᱢᱟ ᱠᱚᱣᱟ ᱟᱨ ᱯᱟᱹᱴᱷᱩᱣᱟᱹ ᱠᱚᱦᱚᱸ ᱟᱹᱰᱤ ᱱᱟᱯᱟᱭ ᱛᱮᱠᱚ ᱥᱮᱪᱮᱫᱚᱜᱼᱟ ᱟᱨ ᱯᱟᱹᱴᱷᱩᱣᱟᱹ ᱠᱚᱣᱟᱜ ᱟᱭᱢᱟ ᱞᱮᱠᱟᱱ ᱥᱟᱛᱟᱢ ᱪᱮᱛᱟᱱ ᱨᱮᱦᱚᱸ ᱱᱟ ᱛᱩᱱᱠᱷᱤ ᱛᱚᱞᱟᱥ ᱠᱟᱛᱮᱜ ᱤᱧ ᱞᱟᱹᱭ ᱵᱩᱡᱷᱟᱹᱣ ᱟᱠᱚᱣᱟ ᱚᱱᱟᱛᱮ ᱯᱟᱹᱴᱷᱩᱣᱟᱹ ᱠᱚᱦᱚᱸ ᱟᱹᱰᱤ ᱥᱚᱦᱞᱮᱜ ᱛᱟᱠᱚᱣᱟ ᱟᱨ ᱯᱟᱹᱴᱷᱩᱣᱟᱹ ᱠᱚᱣᱟᱜ ᱱᱚᱝᱠᱟᱱ ᱥᱤᱠᱷᱱᱟᱹᱛ ᱧᱟᱢ ᱠᱟᱛᱮᱜ ᱟᱠᱚᱣᱟᱜ ᱩᱛᱱᱟᱹᱣ ᱠᱟᱹᱢᱤ ᱦᱚᱨᱟ ᱨᱤᱧ ᱜᱚᱲᱚᱧ ᱮᱢᱟ ᱠᱚ ᱠᱟᱱᱟ